ᱟᱞᱮ ᱵᱟᱲᱜᱮ ᱞᱟᱛᱟᱨ ᱨᱮ ᱢᱤᱫ ᱯᱩᱠᱷᱨᱤ ᱢᱮᱱᱟᱜᱼᱟ ᱚᱸᱰᱮ ᱮᱢᱮᱱ ᱛᱮᱱ ᱦᱟᱠᱩ ᱠᱚ ᱢᱮᱱᱟᱜ ᱠᱚᱣᱟ ᱟᱨ ᱦᱳᱭ ᱮᱢᱟᱱ ᱦᱟᱠᱩ ᱠᱚ ᱢᱮᱱᱟᱜ ᱠᱚᱣᱟ ᱟᱨ ᱡᱟᱹᱥᱛᱤᱠᱟᱨᱛᱮ ᱡᱟᱦᱟᱱ ᱦᱟᱹᱠᱩᱣᱟᱜ ᱫᱟᱢ ᱡᱟᱹᱥᱛᱤᱜᱮᱭᱟ ᱩᱱᱠᱩ ᱦᱟᱠᱩᱠᱚᱞᱮ ᱥᱟᱵ ᱠᱚ ᱠᱷᱟᱱ ᱟᱹᱰᱤ ᱫᱟᱢ ᱛᱮᱞᱮ ᱟᱹᱠᱷᱨᱤᱧ ᱠᱚᱣᱟ ᱟᱨ ᱩᱱᱠᱩ ᱟᱹᱠᱷᱨᱤᱧ ᱠᱟᱛᱮᱫ ᱟᱹᱰᱤ ᱜᱟᱱ ᱨᱚᱡᱽᱜᱟᱨ ᱥᱮ ᱚᱱᱟ ᱛᱮ ᱦᱟᱱᱟ ᱱᱟᱣᱟ ᱦᱟᱱ ᱩᱱᱟᱹᱨ ᱡᱚᱢᱟᱜ ᱥᱮ ᱡᱟᱦᱟᱱᱟᱜ ᱜᱮ ᱮᱢᱟᱱ ᱛᱮᱢᱟᱱ ᱛᱮ ᱦᱟᱛᱟᱣᱟ ᱟᱨ ᱩᱱᱠᱩ ᱦᱟᱠᱩᱣᱟᱜ ᱫᱟᱢ ᱫᱚ ᱟᱹᱰᱤᱜᱮ ᱰᱷᱮᱨᱟ ᱚᱱᱟᱛᱮ ᱩᱱᱠᱩ ᱦᱟᱠᱩᱫᱚ ᱰᱷᱮᱨ ᱞᱮ ᱟᱹᱠᱷᱨᱤᱧ ᱠᱚᱣᱟ